ᱤᱧ ᱫᱚ ᱱᱚᱣᱟᱧ ᱢᱚᱱᱮᱭᱟ ᱟᱵᱚ ᱱᱚᱣᱟ ᱫᱤᱥᱚᱢ ᱨᱮ ᱱᱚᱣᱟ ᱜᱟᱹᱰᱤ ᱠᱚ ᱠᱷᱟᱹᱛᱤᱨ ᱛᱮ ᱱᱚᱣᱟ ᱜᱟᱹᱰᱤ ᱨᱮᱭᱟᱜ ᱫᱷᱩᱣᱟᱹ ᱛᱮ ᱟᱵᱚ ᱯᱚᱨᱤᱵᱮᱥ ᱫᱚ ᱱᱚᱥᱴᱚᱜ ᱠᱟᱱᱟ ᱟᱨ ᱱᱚᱣᱟ ᱜᱟᱹᱰᱤ ᱨᱮᱭᱟᱜ ᱫᱷᱩᱣᱟᱹ ᱛᱮ ᱠᱟᱹᱴᱤᱡ ᱠᱟᱹᱴᱤᱡ ᱜᱤᱫᱽᱨᱟᱹ ᱠᱚ ᱨᱩᱣᱟᱹ ᱠᱚ ᱛᱟᱲᱟᱛᱟᱹᱲᱤ ᱧᱟᱢ ᱜᱚᱜᱼᱮ ᱠᱚᱣᱟ ᱱᱚᱣᱟ ᱫᱷᱩᱣᱟᱹ ᱠᱷᱟᱹᱛᱤᱨ ᱛᱮ ᱨᱳᱜᱽ ᱠᱚ ᱡᱟᱱᱟᱢ ᱟᱠᱚ ᱠᱟᱱᱟ ᱟᱨ ᱱᱚᱣᱟ ᱜᱟᱹᱰᱤᱨᱮ ᱱᱚᱣᱟ ᱜᱟᱹᱰᱤ ᱨᱮᱭᱟᱜ ᱫᱷᱩᱣᱟᱹ ᱛᱮ ᱱᱚᱣᱟ ᱯᱚᱨᱤᱵᱮᱥ ᱠᱚ ᱯᱩᱨᱟᱹ ᱫᱤᱱᱠᱮ ᱫᱤᱱ ᱱᱚᱥᱴᱚ ᱪᱟᱵᱟᱜ ᱠᱟᱱᱟ ᱟᱨ ᱱᱚᱣᱟ ᱨᱟᱥᱛᱟ ᱪᱟᱞᱟᱜ ᱰᱟᱦᱟᱨ ᱨᱮ ᱱᱚᱣᱟ ᱜᱟᱹᱰᱤᱛᱮ ᱦᱚᱲ ᱠᱚᱣᱟᱜ ᱡᱤᱣᱤ ᱠᱚᱦᱚᱸ ᱥᱮᱱ ᱫᱟᱲᱮᱭᱟᱜ ᱠᱟᱱᱟ ᱟᱨ ᱱᱚᱣᱟ ᱜᱟᱹᱰᱤᱨᱮ ᱟᱭᱢᱟ ᱠᱟᱹᱣᱰᱤ ᱨᱮᱭᱟᱜ ᱥᱩᱱᱩᱢ ᱦᱚᱸᱭ ᱡᱚᱢ ᱮᱫᱟ